ᱮᱢᱚᱱ ᱟᱵᱚ ᱦᱚᱲ ᱴᱷᱮᱱ ᱱᱚᱝᱠᱟ ᱱᱚᱝᱠᱟᱱ ᱨᱩᱣᱟᱹ ᱢᱮᱱᱟᱜᱼᱟ ᱡᱟᱦᱟᱸ ᱦᱟᱥᱯᱟᱛᱟᱞᱮᱢ ᱪᱟᱞᱟᱜᱼᱟ ᱛᱳ ᱦᱟᱥᱯᱟᱛᱟᱞ ᱦᱚᱸ ᱚᱱᱟ ᱨᱩᱣᱟᱹ ᱫᱚ ᱵᱟᱠᱚ ᱪᱟᱵᱟ ᱫᱟᱲᱮᱭᱟᱛᱟᱢᱟ ᱮᱢᱚᱱ ᱦᱚᱲ ᱵᱚᱞᱮ ᱱᱚᱝᱠᱟ ᱢᱮᱱᱟᱜ ᱠᱚᱣᱟ ᱵᱚᱞᱮ ᱡᱟᱦᱟᱸ ᱫᱚ ᱟᱭᱢᱟ ᱞᱮᱠᱟᱱ ᱨᱩᱣᱟᱹ ᱢᱮᱱᱟᱜ ᱡᱮᱭᱥᱮ ᱚᱱᱮ ᱢᱤᱫᱴᱮᱡ ᱜᱤᱫᱽᱨᱟᱹ ᱵᱟᱠᱚ ᱦᱩᱭᱩᱜᱼᱟ ᱛᱳ ᱦᱟᱥᱯᱟᱛᱟᱞ ᱫᱚ ᱚᱱᱟ ᱦᱚᱸ ᱨᱟᱱ ᱫᱚ ᱵᱟᱠᱚ ᱮᱢ ᱫᱟᱲᱮᱭᱟᱢᱟ ᱡᱟᱦᱟᱸᱭ ᱡᱟᱹᱲᱤᱵᱟᱹᱴᱤ ᱴᱷᱮᱱ ᱪᱟᱞᱟᱣ ᱞᱮᱱᱠᱷᱟᱱ ᱩᱱᱠᱩ ᱠᱚᱦᱚᱸ ᱠᱚ ᱵᱟᱲᱟᱭᱟ ᱡᱮᱭᱥᱮ ᱢᱤᱫ ᱢᱟᱥ ᱨᱟᱱ ᱮᱢ ᱡᱚᱢ ᱞᱮᱠᱷᱟᱱ ᱛᱚᱵᱮ ᱟᱢ ᱢᱤᱫ ᱢᱟᱥ ᱨᱟᱱ ᱮᱢ ᱡᱚᱢ ᱪᱟᱵᱟ ᱞᱮᱠᱷᱟᱡ ᱟᱢᱮᱢ ᱵᱩᱡᱷᱟᱹᱣ ᱠᱮᱭᱟ ᱵᱚᱞᱮ ᱱᱤᱛᱚᱜ ᱤᱧᱨᱮᱱ ᱜᱤᱫᱽᱨᱟᱹ ᱠᱚ ᱵᱟᱥᱟᱜ ᱠᱟᱱᱟ ᱵᱮᱱᱟᱜ ᱠᱟᱱᱟ ᱠᱚ ᱟᱭᱢᱟ ᱱᱚᱝᱠᱟᱱ ᱱᱚᱝᱠᱟᱱ ᱨᱩᱣᱟᱹ ᱢᱮᱱᱟᱜᱼᱟ ᱵᱚᱞᱮ ᱦᱟᱥᱯᱟᱛᱟᱞ ᱨᱮᱦᱚᱸ ᱟᱢᱟᱜ ᱨᱩᱣᱟᱹ ᱫᱚ ᱠᱟᱨᱚᱱ ᱫᱚ ᱵᱟᱠᱚ ᱪᱟᱵᱟ ᱫᱟᱲᱮᱭᱟᱜᱼᱟ ᱱᱚᱝᱠᱟᱱ ᱪᱮᱫ ᱨᱩᱣᱟᱹ ᱦᱮᱱᱟᱜᱼᱟ ᱢᱤᱫᱴᱮᱱ ᱦᱩᱭᱱᱟ ᱮᱠᱟᱥᱤᱨ ᱮᱠᱟᱥᱤᱨᱟ ᱫᱚ ᱩᱥᱟᱹᱨᱟ ᱨᱟᱱ ᱡᱚᱢ ᱛᱮᱫᱚ ᱴᱮᱵᱽᱞᱮᱹᱴ ᱨᱟᱱ ᱡᱚᱢ ᱛᱮᱫᱚ ᱵᱟᱝ ᱪᱟᱵᱟᱜᱼᱟ ᱚᱱᱟᱫᱚ ᱢᱤᱫᱴᱮᱡ ᱡᱟᱹᱲᱤᱵᱟᱹᱴᱤ ᱡᱟᱦᱟᱱᱟᱜ ᱪᱮᱫ ᱚᱱᱠᱟ ᱟᱭᱢᱟ ᱨᱚᱠᱚᱢ ᱨᱟᱱ ᱡᱩᱫᱤ ᱢᱚᱡᱽ ᱪᱟᱵᱟᱜ ᱛᱟᱢ ᱠᱷᱟᱱ ᱥᱮ ᱢᱤᱫᱴᱮᱱ ᱪᱚᱰᱨᱟ ᱪᱷᱟᱞ ᱪᱚᱰᱨᱟ ᱪᱷᱟᱞ ᱦᱚᱸ ᱥᱩᱯᱩᱨᱮ ᱞᱮᱸᱜᱟ ᱥᱩᱯᱩᱨᱮ ᱥᱮ ᱡᱚᱡᱚᱢ ᱥᱩᱯᱩᱨᱮ ᱡᱟᱦᱟᱸᱴᱟᱜ ᱥᱩᱯᱩ ᱨᱮᱜᱮ ᱛᱚᱞ ᱡᱚᱝ ᱢᱮ ᱛᱚᱵᱮ ᱟᱡ ᱟᱡ ᱛᱮᱜᱮ ᱡᱟᱦᱟᱸ ᱯᱷᱩᱞᱟᱹᱣ ᱟᱠᱟᱱ ᱛᱟᱢ ᱮᱠᱟᱥᱤᱨᱟᱹ ᱚᱱᱟ ᱵᱟᱹᱭ ᱵᱟᱹᱭᱛᱮ ᱪᱚᱯᱚᱫᱚᱜ ᱛᱟᱢᱟ ᱚᱱᱠᱟᱱ ᱟᱭᱢᱟ ᱚᱱᱠᱟᱱ ᱚᱱᱠᱟᱱ ᱨᱩᱣᱟᱹ ᱢᱮᱱᱟᱜᱼᱟ ᱡᱮᱭᱥᱮ ᱦᱩᱭᱱᱟ ᱢᱤᱫᱴᱮᱡ ᱯᱚᱨᱫᱷᱚᱞ ᱦᱩᱭᱱᱟ ᱯᱚᱨᱫᱷᱚᱞ ᱦᱚᱸ ᱡᱟᱦᱟᱸ ᱚᱱᱟ ᱦᱚᱸ ᱨᱟᱱ ᱨᱟᱱ ᱡᱚᱢ ᱫᱚ ᱡᱟᱦᱟᱸ ᱦᱟᱥᱯᱟᱛᱟᱞ ᱨᱮᱱᱟᱜ ᱴᱮᱵᱽᱞᱮᱹᱴ ᱡᱚᱢ ᱫᱚ ᱱᱚᱣᱟ ᱨᱩᱣᱟᱹᱫᱚ ᱡᱤᱱᱫᱮᱜᱤ ᱨᱮ ᱵᱟᱠᱚ ᱪᱟᱵᱟᱭ ᱛᱟᱢᱟ ᱟᱢᱫᱚ ᱮᱠᱮᱱ ᱢᱚᱨᱚᱫᱚᱜ ᱟᱢ ᱫᱟᱠᱟ ᱦᱚᱸ ᱵᱟᱝ ᱥᱤᱵᱤᱞ ᱢᱮᱭᱟ ᱪᱮᱫ ᱠᱚᱪᱚᱝ ᱵᱟᱝ ᱥᱤᱵᱤᱞ ᱢᱮᱭᱟ ᱚᱱᱠᱟ ᱡᱟᱦᱟᱱᱟᱜ ᱨᱩᱣᱟᱹ ᱪᱮᱫ ᱜᱮ ᱵᱟᱢ ᱵᱩᱡᱽ ᱫᱟᱲᱮᱭᱟᱜᱼᱟ ᱱᱚᱝᱠᱟᱱ ᱨᱩᱣᱟᱹ ᱢᱮᱱᱟᱜᱼᱟ ᱡᱟᱦᱟᱸᱭ ᱠᱚ ᱟᱹᱵᱩ ᱦᱟᱲᱟᱢ ᱦᱚᱲ ᱠᱚ ᱥᱮ ᱠᱚᱲᱟ ᱦᱚᱯᱚᱱ ᱠᱚ ᱡᱟᱦᱟᱸᱭ ᱨᱟᱱ ᱠᱚ ᱠᱷᱟᱱ ᱫᱚ ᱦᱟᱲᱟᱢ ᱦᱚᱲ ᱦᱚᱸᱠᱚ ᱵᱟᱲᱟᱭ ᱜᱮᱭᱟ ᱥᱮ ᱠᱚᱲᱟ ᱦᱚᱲ ᱦᱚᱸᱠᱚ ᱵᱟᱲᱟᱭ ᱜᱮᱭᱟ ᱱᱚᱝᱠᱟᱱ ᱱᱚᱝᱠᱟᱱ ᱨᱟᱱ ᱢᱮᱱᱟᱜᱼᱟ ᱵᱚᱞᱮ ᱟᱢ ᱢᱤᱫ ᱢᱟᱹᱦᱱᱟᱹ ᱥᱮ ᱢᱤᱫ ᱢᱟᱥᱮᱢ ᱡᱚᱢ ᱞᱮᱠᱷᱟᱡ ᱢᱤᱫ ᱪᱟᱸᱫᱳᱢ ᱡᱚᱢ ᱞᱮᱠᱷᱟᱱ ᱟᱢ ᱚᱱᱟ ᱨᱟᱱᱮᱢ ᱡᱚᱢ ᱪᱟᱵᱟ ᱞᱮᱠᱷᱟᱡ ᱵᱟᱹᱭ ᱵᱟᱹᱭ ᱛᱮ ᱠᱚᱢ ᱟᱢᱟᱜ ᱨᱩᱣᱟᱹᱫᱚ ᱠᱚᱢ ᱛᱮᱜᱮ ᱪᱟᱞᱟᱜᱼᱟ ᱛᱟᱢᱟ ᱟᱭᱢᱟ ᱨᱩᱣᱟᱹ ᱢᱮᱱᱟᱜᱼᱟ ᱚᱱᱠᱟᱱᱟᱜ ᱡᱮᱭᱥᱮ ᱪᱷᱤᱴᱠᱟᱹ ᱦᱚᱸ ᱦᱩᱭᱱᱟ ᱮᱠᱟᱥᱤᱨᱟᱹ ᱦᱩᱭᱱᱟ ᱜᱤᱫᱽᱨᱟᱹ ᱵᱟᱠᱚ ᱦᱩᱭᱩᱜ ᱠᱟᱱᱟ ᱚᱱᱠᱟᱱ ᱟᱭᱢᱟ ᱨᱩᱣᱟᱹ ᱢᱮᱱᱟᱜᱼᱟ ᱡᱟᱹᱲᱤᱵᱟᱹᱴᱤ ᱨᱟᱱ ᱡᱚᱢ ᱛᱮᱦᱚᱸ ᱨᱟᱱ ᱡᱮᱭᱥᱮ ᱦᱟᱥᱯᱟᱛᱟᱞ ᱨᱮᱫᱚ ᱚᱱᱟ ᱠᱚᱫᱚ ᱨᱩᱣᱟᱹ ᱠᱚᱫᱚ ᱵᱟᱝ ᱪᱟᱵᱟᱜᱼᱟ ᱩᱥᱟᱹᱨᱟ ᱡᱟᱦᱟᱸᱭ ᱮᱠᱟᱥᱤᱨᱟᱹ ᱫᱚ ᱴᱮᱵᱽᱞᱮᱹᱴ ᱠᱚ ᱡᱚᱢ ᱛᱮᱫᱚ ᱵᱟᱭ ᱪᱟᱵᱟ ᱫᱟᱲᱮᱭᱟᱜᱼᱟ ᱟᱨ ᱵᱟᱝ ᱪᱟᱵᱟᱜᱼᱟ ᱡᱟᱦᱟᱸᱭ ᱠᱚ ᱵᱟᱲᱟᱭᱟ ᱤᱱᱟᱹ ᱟᱰᱮ ᱯᱟᱥᱮ ᱠᱚᱨᱮᱱ ᱡᱟᱦᱟᱸᱭ ᱦᱚᱲ ᱦᱟᱲᱟᱢ ᱦᱚᱲ ᱠᱚᱦᱚᱸ ᱠᱚ ᱵᱟᱲᱟᱭᱟ ᱡᱟᱹᱲᱤᱵᱩᱴᱤ ᱨᱟᱱ ᱛᱮᱜᱮ ᱚᱱᱟ ᱠᱚ ᱠᱟᱨᱚᱱ ᱫᱚ ᱪᱟᱵᱟᱜᱼᱟ